ᱦᱮᱸ ᱚᱠᱚᱭ ᱵᱤᱱ ᱢᱮᱱᱮᱜᱼᱟ ᱟᱪᱪᱷᱟ ᱪᱮᱫ ᱞᱮᱠᱟ ᱠᱷᱚᱵᱚᱨ ᱠᱚ ᱠᱷᱚᱵᱚᱨ ᱫᱚ ᱦᱳᱭ ᱟᱹᱞᱤᱧ ᱴᱤᱢᱮᱴ ᱦᱩᱱᱟᱹᱝ ᱞᱤᱧ ᱫᱚᱨᱠᱟᱨ ᱧᱚᱜᱚᱜ ᱠᱟᱱᱟ ᱦᱳᱭ ᱚᱱᱠᱟ ᱫᱚ ᱠᱚᱨᱟᱛ ᱠᱚ ᱵᱟᱹᱵᱤᱱ ᱫᱚᱦᱚᱭᱮᱜᱼᱟ ᱪᱮᱫ ᱥᱤᱢᱮᱱᱴ ᱠᱚᱵᱤᱱ ᱫᱚᱦᱚ ᱠᱟᱜᱼᱟ ᱦᱮᱸ ᱨᱮᱴ ᱠᱚ ᱪᱮᱫ ᱞᱮᱠᱟ ᱵᱤᱱ ᱫᱚᱦᱚ ᱠᱟᱜᱼᱟ ᱟᱪᱪᱷᱟ ᱟᱨ ᱤᱭᱟᱹ ᱫᱚ ᱦᱮᱸ ᱟᱹᱞᱤᱧ ᱟᱪᱪᱷᱟ ᱟᱹᱜᱩ ᱞᱟᱹᱜᱤᱫ ᱫᱚ ᱟᱹᱵᱤᱱ ᱴᱷᱮᱱ ᱚᱱᱠᱟ ᱵᱮᱵᱚᱥᱛᱷᱟ ᱢᱮᱱᱟᱜᱼᱟ ᱦᱳᱭ ᱠᱩᱲᱤᱭᱟᱹ ᱵᱮᱜᱽ ᱜᱟᱱ ᱞᱤᱧ ᱫᱚᱨᱠᱟᱨᱚᱜ ᱠᱟᱱᱟ ᱦᱩᱱᱟᱹᱝ ᱟᱫᱚ ᱴᱨᱟᱱᱥᱯᱳᱨᱴᱤᱝ ᱠᱷᱚᱨᱪᱟ ᱪᱮᱫᱞᱮᱠᱟ ᱵᱤᱱ ᱦᱳᱭ ᱥᱩᱨ ᱥᱟᱺᱜᱤᱧ ᱤᱫᱤ ᱠᱟᱛᱮᱫ

ᱟᱨ ᱤᱭᱟᱹ ᱞᱳᱰ ᱟᱱᱞᱳᱰ ᱵᱟᱠᱷᱨᱟ ᱫᱚ ᱦᱚᱲ ᱛᱟᱹᱵᱤᱱ ᱢᱮᱱᱟᱜ ᱠᱚᱣᱟ ᱥᱮ ᱱᱤᱡᱮ ᱜᱮ ᱟᱪᱪᱷᱟ ᱦᱮᱸ ᱦᱮᱸ ᱩᱱᱠᱩ ᱞᱟᱹᱜᱤᱫ ᱫᱚ ᱥᱮᱯᱟᱨᱮᱴ ᱜᱮ ᱦᱳᱭ ᱩᱱᱠᱩ ᱞᱟᱹᱜᱤᱫ ᱫᱚ ᱱᱟᱦᱟᱜ ᱞᱳᱰ ᱟᱱᱞᱳᱰ ᱵᱟᱠᱷᱟᱨᱟ ᱫᱚ ᱵᱷᱮᱜᱟᱨ ᱛᱮᱜᱮ ᱦᱟᱜ ᱟᱠᱚ ᱦᱮᱸ ᱦᱮᱸ ᱦᱮᱸ ᱱᱚᱣᱟ ᱴᱨᱟᱥᱯᱳᱨᱴᱤᱝ ᱨᱮ ᱤᱭᱟᱹ ᱥᱟᱞᱟᱜ ᱫᱚ ᱵᱟᱝ ᱜᱮ ᱦᱳᱭ ᱮᱱ ᱠᱷᱟᱱ ᱫᱚ ᱥᱮᱛᱟᱜ ᱫᱚ ᱛᱤᱱ ᱡᱚᱦᱚᱜ ᱠᱷᱚᱱ ᱵᱤᱱ ᱠᱷᱩᱞᱟᱹᱣᱮᱜᱼᱟ ᱦᱮᱸ ᱟᱨ ᱞᱮᱵᱟᱨ ᱠᱚᱠᱚ ᱦᱤᱡᱩᱜ ᱠᱟᱱᱟ ᱛᱚ ᱩᱱ ᱡᱚᱦᱚᱜ ᱨᱮᱜᱮ ᱟᱪᱪᱷᱟ ᱦᱳᱭ ᱚᱱᱠᱟ ᱡᱩᱫᱤ ᱵᱤᱱ ᱥᱮᱴᱤᱝ ᱟᱠᱟᱫ ᱠᱚ ᱠᱷᱟᱱᱢᱟ ᱴᱷᱤᱠ ᱜᱮᱭᱟ ᱟᱨ ᱵᱟᱝᱦᱟᱱᱢᱟ ᱟᱨ ᱠᱚ ᱟᱨ ᱦᱮᱸ ᱥᱩᱵᱤᱫᱟ ᱜᱮᱭᱟ ᱥᱩᱵᱤᱫᱟ ᱫᱚ

ᱦᱳᱭ ᱦᱩᱱᱟᱹᱝ ᱞᱤᱧ ᱪᱟᱞᱟᱜᱼᱟ ᱟᱫᱚ ᱚᱱᱟ ᱠᱷᱟᱹᱛᱤᱨ ᱞᱤᱧ ᱵᱩᱡᱷᱟᱹᱣ ᱧᱚᱜᱮᱫ ᱵᱤᱱᱟ ᱟᱪᱪᱷᱟ ᱛᱚᱵᱮ ᱤᱱᱠᱟᱹ ᱫᱷᱟᱨᱟ ᱞᱟᱝ ᱜᱟᱞᱢᱟᱨᱟᱣᱟ ᱦᱳᱭ ᱤᱱᱟᱹ ᱠᱟᱛᱷᱟ ᱠᱷᱟᱹᱛᱤᱨ ᱜᱮ ᱱᱟᱦᱟᱜ ᱞᱤᱧ ᱵᱟᱲᱟᱭ ᱦᱚᱪᱚᱭᱟᱜ